ᱦᱮᱸ ᱤᱧᱟᱹᱜ ᱴᱚᱴᱷᱟ ᱥᱩᱨ ᱥᱩᱯᱩᱨ ᱠᱚᱨᱮ ᱧᱩᱢ ᱩᱨᱩᱢ ᱢᱟᱦᱟ ᱵᱤᱨᱫᱟᱹᱜᱟᱲ ᱠᱚᱫᱚ ᱦᱩᱭᱩᱜ ᱠᱟᱱᱟ ᱜᱷᱟᱴᱥᱤᱞᱟᱹ ᱵᱤᱨᱫᱟᱹᱜᱟᱲ ᱜᱷᱟᱴᱥᱤᱞᱟᱹ ᱟᱨ ᱡᱮᱢᱚᱱ ᱢᱚᱦᱤᱞᱟ ᱵᱤᱨᱫᱟᱹᱜᱟᱲ ᱜᱷᱟᱴᱥᱤᱞᱟᱹ ᱦᱚᱸ ᱚᱱᱟᱠᱚᱨᱮ ᱤᱧᱟᱹᱜ ᱜᱷᱟᱨᱚᱸᱡᱽ ᱨᱮᱱ ᱦᱚᱸ ᱠᱚ ᱢᱤᱫ ᱢᱟᱹᱭ ᱜᱤᱫᱽᱨᱟᱹᱭ ᱯᱟᱲᱦᱟᱜ ᱠᱟᱱᱟ ᱩᱱᱠᱩ ᱫᱚ ᱱᱤᱛᱳᱜ ᱢᱟᱫᱷᱚᱢᱤᱠ ᱯᱟᱥ ᱠᱟᱛᱮ ᱠᱚ ᱵᱷᱚᱨᱛᱤᱭᱟᱠᱟᱱᱟ ᱩᱱ ᱩᱱᱠᱩ ᱫᱚ ᱱᱟ ᱟᱵᱚᱣᱟᱜ ᱥᱟᱱᱛᱟᱲᱤ ᱯᱟᱹᱨᱥᱤ ᱛᱮᱜᱮ ᱠᱚ ᱚᱞᱚᱜ ᱯᱟᱲᱦᱟᱜ ᱠᱟᱱᱟ ᱟᱨ ᱱᱟᱯᱟᱭ ᱢᱚᱡᱽ ᱜᱮᱠᱚ ᱯᱟᱲᱦᱟᱜ ᱠᱟᱱᱟ ᱟᱨ ᱫᱤᱱᱟᱹᱢᱜᱮ ᱤᱭᱟᱹ ᱵᱤᱫᱽᱫᱟᱹᱜᱟᱲ ᱦᱚᱸᱠᱚ ᱥᱮᱱᱚᱜᱼᱟ ᱟᱨ ᱱᱟᱯᱟᱭ ᱜᱮ ᱥᱮᱪᱮᱫ ᱥᱤᱠᱟᱱᱟᱹᱛ ᱠᱚ ᱦᱟᱹᱨ ᱡᱚᱝᱠᱟᱱᱟ ᱟᱥᱚᱜ ᱟᱹᱧ ᱦᱟᱯᱮᱱ ᱫᱤᱱᱨᱮ ᱩᱱᱠᱩ ᱱᱟᱯᱟᱭ ᱥᱮᱪᱮᱫ ᱥᱤᱠᱱᱟᱹᱛ ᱧᱟᱢ ᱠᱟᱛᱮ ᱢᱟᱨᱥᱟᱞ ᱰᱟᱦᱟᱨ ᱛᱮᱠᱚ ᱛᱟᱲᱟᱢᱟ